ᱦᱮᱞᱳ ᱦᱮᱸ ᱫᱤᱫᱤ ᱡᱚᱦᱟᱨ ᱜᱮ ᱦᱳᱭ ᱤᱧᱫᱚ ᱫᱩᱢᱠᱟᱹ ᱠᱷᱚᱱᱤᱧ ᱞᱟᱹᱭᱮᱜᱼᱟ ᱤᱧ ᱫᱩᱢᱠᱟᱹ ᱠᱷᱚᱱᱤᱧ ᱞᱟᱹᱭᱮᱜᱼᱟ ᱦᱳᱭ ᱦᱳᱭ ᱟᱫᱚ ᱪᱮᱫ ᱢᱮᱱᱟᱜᱼᱟ ᱵᱟᱲᱟᱭᱟᱹᱧ ᱛᱤᱱ ᱨᱮᱭᱟᱜ ᱟᱯᱮ ᱚᱱᱛᱮ ᱥᱚᱨᱟᱭᱠᱮᱞᱞᱟ ᱥᱮᱫ ᱨᱮᱧ ᱟᱸᱡᱚᱢ ᱠᱟᱜᱼᱟ ᱠᱤ ᱪᱟᱥᱼᱵᱟᱥ ᱟᱯᱮ ᱦᱳᱭᱛᱳ ᱟᱫᱚ ᱪᱮᱫ ᱠᱚ ᱢᱮᱱᱟ ᱦᱳᱲᱳ ᱠᱚᱜᱮ ᱛᱤᱥ ᱯᱮ ᱪᱟᱥᱼᱟ ᱦᱳᱲᱳ ᱠᱚ ᱦᱮᱸ ᱦᱳᱭ ᱦᱳᱭ ᱟᱫᱚ ᱦᱳᱭ ᱛᱚ ᱟᱨ ᱱᱚᱣᱟ ᱚᱱᱟ ᱫᱚ ᱪᱮᱫ ᱞᱮᱠᱟ ᱟᱯᱮ ᱛᱮᱜᱮ ᱯᱮ ᱪᱟᱥ ᱟᱥᱮ ᱟᱹᱪᱩ ᱠᱚᱣᱟᱯᱮ ᱚᱸᱻ ᱦᱚᱸ ᱦᱳᱭ ᱛᱚ ᱦᱳᱭ ᱛᱚ ᱟᱨ ᱟᱯᱮ ᱛᱮᱜᱮ ᱯᱮ ᱤᱭᱟᱹᱭᱟ ᱦᱳᱭ ᱚᱱᱟ ᱤᱨ ᱟᱯᱮ ᱥᱮ ᱚᱱᱟ ᱦᱚᱸ ᱟᱹᱪᱩ ᱠᱚᱣᱟᱯᱮ ᱦᱳᱭ ᱦᱮᱸ ᱪᱮ ᱦᱳᱭ ᱦᱮᱸ ᱟᱨ ᱚᱱᱟ ᱫᱟᱹᱞ ᱠᱚᱦᱚᱸ ᱯᱮ ᱪᱟᱥ ᱟᱥᱮ ᱦᱳᱭ ᱛᱚ ᱫᱟᱹᱞ ᱫᱚ ᱪᱮᱫ ᱪᱮᱫ ᱫᱟᱹᱞ ᱠᱚᱯᱮ ᱪᱟᱥᱼᱟ ᱚᱱᱛᱮ ᱫᱚ ᱦᱮᱸ ᱦᱚᱸ ᱦᱚᱸ ᱚᱸᱻ ᱦᱚᱸ ᱦᱮᱸ ᱚᱸᱻ ᱦᱚᱸ ᱦᱮᱸ ᱚᱸᱻ ᱦᱚᱸ ᱚᱸᱰᱮ ᱦᱚᱸ ᱜᱟᱱᱚᱜ ᱜᱮᱭᱟ ᱚᱸᱻ ᱦᱚᱸ ᱟᱨ ᱱᱚᱣᱟ ᱥᱚᱵᱽᱡᱤ ᱤᱭᱟᱹ ᱠᱚ ᱟᱲᱟᱜ ᱠᱚ ᱚᱱᱟ ᱫᱚ ᱚᱠᱟ ᱠᱚᱨᱮ ᱯᱮ ᱪᱟᱥᱼᱟ ᱚᱸᱻ ᱫᱟᱜ ᱨᱮᱜᱮ ᱥᱮ ᱰᱷᱤᱯᱟᱹ ᱠᱚᱨᱮ ᱢᱮᱱᱮᱜ ᱟᱹᱧ ᱰᱷᱤᱯᱟᱹ ᱠᱚᱨᱮ ᱯᱮ ᱤᱭᱟᱹ ᱮᱨᱻ ᱦᱚᱪᱚᱭ ᱚᱱᱟ ᱟᱲᱟᱜ ᱫᱚ ᱪᱮᱫ ᱵᱟᱹᱫᱽ ᱠᱚᱨᱮ ᱦᱳᱭ ᱦᱳᱭ ᱦᱳᱭ ᱦᱮᱸ ᱵᱟᱝ ᱦᱟᱨᱟᱜᱼᱟ ᱟᱫᱚ ᱪᱮᱫ ᱟᱲᱟᱜ ᱠᱚᱯᱮ ᱮᱨᱻ ᱟ ᱦᱮᱸ ᱫᱚᱢᱮ ᱜᱮ ᱪᱟᱥ ᱦᱩᱭᱩᱜᱼᱟ ᱚᱱᱛᱮ ᱫᱚ ᱦᱮᱸ ᱥᱮ ᱦᱮᱸ ᱦᱳᱭ ᱛᱚ ᱵᱟᱝ ᱚᱱᱟ ᱠᱚᱫᱚ ᱵᱟᱭ ᱦᱩᱭᱩᱜᱼᱟ ᱚᱱᱟ ᱪᱮᱠᱟ ᱟᱹᱞᱤᱧ ᱞᱤᱧ ᱟᱸᱡᱚᱢ ᱠᱟᱜᱼᱟ ᱟᱫᱚ ᱚᱱᱟᱜᱮ ᱠᱩᱞᱤᱭᱮᱜ ᱢᱤᱭᱟᱹᱧ ᱦᱳᱭ ᱥᱮᱱᱚᱜ ᱟᱞᱮ ᱧᱮᱞ ᱟᱹᱜᱩᱭᱟᱞᱮ ᱦᱮᱸ ᱦᱳᱭ ᱟᱞᱮ ᱦᱚᱸ ᱤᱱᱟᱹ ᱫᱚᱞᱮ ᱵᱟᱰᱟᱭᱟ ᱠᱤ ᱱᱚᱝᱠᱟ ᱠᱚ ᱪᱟᱥᱼᱟ ᱢᱮᱱᱛᱮ ᱦᱳᱭ ᱦᱳᱭ ᱛᱚ ᱦᱳᱭ ᱦᱳᱭ ᱛᱚᱵᱮ ᱦᱟᱸᱜ ᱮᱱᱠᱷᱟᱱᱞᱮ ᱪᱟᱞᱟᱜᱼᱟ ᱧᱮᱞ ᱟᱹᱜᱩᱭᱟᱞᱮ ᱦᱳᱭ ᱛᱚᱵᱮ ᱴᱷᱤᱠ ᱜᱮᱭᱟ